ᱛᱮᱦᱮᱧ ᱱᱚᱜᱼᱚᱸᱭ ᱥᱟᱵ ᱠᱟᱜ ᱢᱮ ᱢᱤᱫᱴᱮᱡ ᱩᱛᱛᱚᱨ ᱠᱚ ᱮᱢ ᱠᱟᱣᱫᱤᱧᱟᱹ ᱵᱟ ᱯᱨᱚᱥᱚᱵ ᱮ ᱥᱟᱵ ᱠᱟᱫᱤᱧ ᱡᱮ ᱞᱟᱜᱟᱱ ᱠᱟᱹᱨᱤ ᱴᱮᱠᱱᱤ ᱛᱚ ᱞᱟᱜᱟᱱ ᱠᱟᱹᱨᱤ ᱴᱮᱠᱱᱤᱠ ᱨᱮᱛᱚ ᱟᱢ ᱦᱚᱸ ᱥᱟᱵ ᱠᱟᱜ ᱟᱢ ᱱᱚᱜᱼᱚᱸᱭ ᱡᱮ ᱢᱤᱫᱴᱮᱡ ᱢᱮᱹᱥᱤᱱ ᱢᱚᱴᱚᱨ ᱴᱤᱵᱷᱤ ᱵᱟ ᱠᱚᱢᱯᱤᱭᱩᱴᱟᱨ ᱵᱟ ᱟᱨᱦᱚᱸ ᱟᱭᱢᱟ ᱤᱧᱡᱤᱱ ᱚᱱᱟ ᱡᱚᱛᱚ ᱦᱚᱲ ᱠᱚ ᱢᱮᱛᱟᱣᱟᱜᱼᱟ ᱚᱱᱟ ᱫᱚ ᱞᱟᱜᱟᱱ ᱠᱟᱹᱨᱤ ᱴᱮᱠᱱᱤᱠ ᱫᱚ ᱥᱮ ᱪᱮᱫ ᱠᱟᱢ ᱢᱮᱱ ᱦᱚᱪᱚ ᱠᱮᱫᱟ ᱛᱚᱵᱮ ᱡᱟᱭᱦᱳᱠ ᱛᱚᱵᱮ ᱱᱚᱣᱟ ᱛᱮᱦᱮᱧ ᱧᱮᱞ ᱠᱟᱜ ᱟᱢ ᱴᱮᱠᱴᱟᱨ ᱟᱹᱰᱤ ᱫᱤᱱ ᱫᱚ ᱥᱮᱛᱟᱜ ᱠᱷᱚᱡ ᱛᱤᱠᱤᱱ ᱫᱷᱟᱹᱨᱤᱡ ᱰᱟᱝᱨᱟ ᱵᱚᱱ ᱞᱟᱜᱟᱭᱮᱜ ᱠᱚ ᱛᱟᱦᱮᱱᱟ ᱢᱤᱫ ᱵᱤᱜᱷᱟᱹᱭ ᱥᱤᱭᱟ ᱟᱨ ᱱᱤᱛᱚᱜ ᱰᱟᱝᱨᱟ ᱦᱚᱸ ᱢᱮᱱᱟᱜ ᱠᱚᱜᱮᱭᱟ ᱛᱚᱵᱮ ᱰᱟᱝᱨᱟ ᱫᱚ ᱠᱚᱢ ᱜᱮᱵᱚᱱ ᱥᱤᱭᱮᱫᱟ ᱱᱤᱛ ᱫᱚ ᱴᱮᱠᱨᱟᱨ ᱵᱚᱱ ᱠᱟᱱᱟ ᱫᱩᱱᱤᱭᱟᱹ ᱫᱷᱟᱹᱨᱛᱤ ᱨᱮ ᱛᱚᱵᱮ ᱢᱤᱫ ᱜᱷᱚᱱᱴᱟ ᱨᱮᱜᱮ ᱟᱹᱰᱤ ᱞᱟᱹᱭᱩ ᱡᱟᱭᱜᱟᱭ ᱥᱤᱭᱟᱵᱳᱱ ᱠᱟᱱᱟ ᱛᱟᱦᱚᱞᱮ ᱠᱤᱪᱷᱩ ᱞᱟᱦᱟᱜ ᱠᱟᱱ ᱛᱟᱵᱳᱱᱟ ᱯᱷᱚᱥᱚᱞ ᱟᱪᱪᱷᱟ ᱱᱤᱛ ᱯᱷᱚᱥᱚᱞ ᱞᱟᱜᱟᱣ ᱠᱟᱛᱮ ᱫᱟᱜ ᱨᱮᱭᱟᱜ ᱵᱮᱵᱚᱥᱛᱷᱟ ᱫᱟᱜ ᱨᱮᱭᱟᱜ ᱵᱮᱵᱚᱥᱛᱷᱟ ᱵᱚᱞᱛᱮ ᱪᱮᱫ ᱞᱮᱠᱟ ᱱᱤᱛᱚᱝ ᱟᱹᱰᱤ ᱫᱤᱱ ᱫᱚ ᱱᱚᱣᱟ ᱟᱞᱮ ᱮᱞᱟᱠᱟ ᱨᱮᱫᱚ ᱠᱩᱸᱧ ᱞᱟ ᱦᱩᱭᱩᱜ ᱠᱟᱱ ᱛᱟᱦᱮᱱ ᱠᱩᱸᱧ ᱠᱩᱸᱧ ᱛᱮᱞᱮ ᱞᱟᱭᱟ ᱟᱨ ᱵᱟᱹᱞᱴᱤᱱ ᱛᱮᱞᱮ ᱞᱩᱭᱟ ᱟᱨᱞᱮ ᱫᱩᱞᱟ ᱫᱟᱨ ᱠᱟᱛᱮ ᱞᱮ ᱤᱫᱤᱭᱟ ᱯᱷᱚᱥᱚᱞ ᱨᱮ ᱱᱤᱛᱚᱜ ᱚᱱᱟ ᱯᱷᱚᱥᱚᱞ ᱛᱤᱱᱟᱹᱜ ᱦᱩᱭᱩᱜ ᱛᱟᱞᱮᱭᱟ ᱩᱱᱟᱹᱜ ᱜᱮ ᱱᱤᱛᱚᱜ ᱚᱱᱟ ᱦᱚᱸ ᱵᱚᱱᱫᱚᱭᱮᱱᱟ ᱱᱤᱛᱚᱜ ᱫᱚ ᱯᱟᱢ ᱥᱮᱹᱴ ᱢᱮᱹᱥᱤᱱ ᱪᱟᱞᱟᱜ ᱠᱟᱱᱟ ᱢᱮᱹᱥᱤᱱ ᱫᱟᱨᱟᱭ ᱚᱠᱟ ᱡᱟᱭᱜᱟ ᱥᱟᱨᱟᱫᱤᱱ ᱮᱢ ᱞᱩᱭᱟ ᱠᱩᱧ ᱨᱮᱭᱟᱜ ᱫᱟᱜ ᱦᱚᱭᱛᱳ ᱯᱟᱸᱪ ᱠᱟᱴᱷᱟ ᱵᱟᱝ ᱟᱫᱟᱜ ᱛᱟᱢᱟ ᱟᱨ ᱱᱤᱛᱚᱝ ᱢᱮᱹᱥᱤᱱ ᱨᱟᱠᱟᱵ ᱠᱟᱛᱮ ᱚᱱᱟ ᱯᱟᱢᱯ ᱥᱮᱹᱴ ᱢᱮᱹᱥᱤᱱ ᱦᱮᱡ ᱠᱟᱛᱮ ᱛᱮᱦᱮᱧ ᱧᱮᱞ ᱢᱤᱫ ᱜᱷᱚᱱᱴᱟ ᱨᱮᱜᱮ ᱯᱟᱥᱮᱡ ᱢᱤᱫ ᱵᱤᱜᱷᱟᱹ ᱫᱚᱭ ᱵᱟ ᱫᱚᱥ ᱠᱟᱴᱷᱟ ᱪᱮᱛᱟᱱ ᱫᱚᱭ ᱫᱟᱜ ᱮ ᱟᱨᱮᱡ ᱟᱛᱟ ᱵᱚᱱ ᱠᱟᱱᱟ ᱛᱮᱦᱮᱧ ᱛᱤᱱᱟᱹᱜ ᱢᱟᱨᱟᱝ ᱥᱩᱵᱤᱫᱷᱟᱭ ᱮᱢᱟᱜ ᱵᱚᱱᱟ ᱚᱱᱟᱛᱮ ᱢᱮᱱᱫᱟ ᱟᱹᱰᱤ ᱫᱤᱱ ᱠᱷᱚᱡ ᱫᱚ ᱱᱤᱛᱚᱝ ᱫᱚ ᱟᱵᱚ ᱟᱹᱰᱤ ᱥᱳᱠᱷᱤ ᱨᱮᱜᱮ ᱢᱮᱱᱟᱜ ᱵᱚᱱᱟ ᱯᱷᱚᱥᱚᱞ ᱦᱚᱸ ᱡᱟᱹᱥᱛᱤ ᱦᱩᱭᱩᱜ ᱠᱟᱱ ᱛᱟᱵᱳᱱᱟ